ᱦᱮᱞᱳ ᱦᱳᱭ ᱞᱟᱹᱭᱮᱫᱼᱟᱹᱞᱤᱧ ᱫᱚᱠᱟᱱ ᱛᱤ ᱨᱮᱵᱮᱱ ᱠᱷᱩᱞᱟᱹᱣᱟ ᱦᱳᱭ ᱛᱚ ᱦᱳᱭ ᱱᱤᱛᱳᱝ ᱫᱚ ᱥᱟᱛ ᱵᱟᱡᱟᱣ ᱦᱤᱡᱩᱜ ᱠᱟᱱᱟ ᱛᱟᱦᱚᱞᱮ ᱤᱭᱟᱹ ᱱᱚᱝᱠᱟ ᱫᱚᱨᱠᱟᱨ ᱜᱮ ᱦᱟᱸᱜ ᱞᱤᱧ ᱪᱟᱞᱟᱜ ᱠᱟᱱᱟ ᱥᱟᱢᱟᱱ ᱠᱤᱨᱤᱧ ᱜᱮ ᱦᱮᱸ ᱯᱟᱝᱠᱷᱟ ᱢᱤᱫᱴᱮᱱ ᱞᱤᱧ ᱦᱟᱛᱟᱣ ᱞᱟᱹᱜᱤᱫ ᱦᱟᱸᱜ ᱟᱨ ᱱᱚᱣᱟ ᱤᱭᱟᱹ ᱪᱮᱫ ᱠᱚ ᱢᱮᱛᱟᱜᱼᱟ ᱱᱚᱣᱟ ᱤᱭᱟᱹ ᱯᱟᱝᱠᱷᱟ ᱨᱟ ᱢᱤᱫᱴᱟᱝ ᱚᱱᱟ ᱪᱮᱫ ᱠᱚ ᱢᱮᱛᱟᱜᱼᱟ ᱠᱩᱞᱟᱨ ᱦᱳᱭ ᱟᱫᱚ ᱪᱮᱫᱞᱮᱠᱟ ᱤᱭᱟᱹ ᱚᱱᱠᱟ ᱫᱟᱢ ᱠᱚ ᱫᱚᱨᱫᱟᱢ ᱠᱚ ᱪᱮᱫᱞᱮᱠᱟ ᱠᱩᱞᱟᱨ ᱫᱚ ᱠᱟᱹᱴᱤᱡ ᱥᱟᱭᱤᱡᱟᱜ ᱦᱟᱸᱜ ᱞᱤᱧ ᱞᱟᱹᱭᱮᱫ ᱛᱟᱦᱮᱸᱫ ᱟᱪᱪᱷᱟ ᱚᱱᱟ ᱱᱮᱛᱟᱨᱟᱜ ᱜᱮ ᱤᱭᱟᱹ ᱤᱭᱟᱹ ᱵᱮᱱᱟᱣᱮᱱ ᱦᱩᱸ ᱢᱟᱱᱮ ᱠᱟᱹᱴᱤᱡ ᱦᱚᱯᱚᱱ ᱫᱷᱟᱨᱟ ᱚᱱᱮ ᱥᱚᱠᱛᱚ ᱥᱮᱬᱟ ᱦᱟᱜ ᱫᱚ ᱵᱟᱝᱟ ᱟᱪᱪᱷᱟ ᱦᱳᱭ ᱦᱳᱭ ᱦᱳᱭ ᱚᱱᱠᱟᱱᱟᱜ ᱢᱮᱱᱟᱜ ᱜᱮᱭᱟ ᱥᱮ ᱟᱪᱪᱷᱟ ᱪᱮᱫᱞᱮᱠᱟ ᱛᱤᱱᱟᱹᱜ ᱫᱟᱢ ᱵᱤᱱ ᱞᱟᱹᱭ ᱠᱮᱫᱟ ᱫᱟᱢ ᱛᱤᱱᱟᱹᱜ ᱵᱤᱱ ᱞᱟᱹᱭ ᱠᱮᱫᱟ ᱠᱩᱞᱟᱨ ᱨᱮᱱᱟᱜ ᱟᱪᱪᱷᱟ ᱟᱨ ᱯᱟᱝᱠᱷᱟ ᱨᱮᱱᱟᱜ ᱵᱟᱨᱚ ᱥᱚ ᱯᱚᱸᱫᱽᱨᱚ ᱥᱚ ᱟᱪᱪᱷᱟ ᱦᱳᱭ ᱢᱤᱰᱤᱭᱟᱢ ᱦᱳᱭ ᱢᱤᱰᱤᱭᱟᱢ ᱜᱮ ᱱᱟᱜ ᱵᱤᱥᱤ ᱦᱟᱭ ᱦᱚᱸ ᱵᱟᱝᱟ

ᱟᱪᱪᱷᱟ ᱟᱨ ᱤᱭᱟᱹ ᱱᱚᱜᱼᱚᱭ ᱤᱭᱟᱹ ᱧᱟᱢᱚᱜ ᱜᱮᱭᱟ ᱥᱮ ᱱᱚᱣᱟ ᱤᱭᱟᱹ ᱠᱚ ᱮᱞ ᱤ ᱰᱤ ᱤᱭᱟᱹ ᱠᱚ ᱴᱤᱵᱷᱤ ᱠᱚ ᱴᱤᱵᱷᱤ ᱦᱳᱭᱛᱳ ᱠᱟᱹᱴᱤᱡ ᱥᱟᱭᱤᱡᱟᱜ ᱵᱤᱥᱤ ᱥᱮᱬᱟ ᱦᱟᱜ ᱫᱚ ᱵᱟᱝᱼᱟ ᱦᱳᱭ ᱟᱫᱚ ᱵᱟᱝᱟ ᱚᱱᱟ ᱠᱚᱦᱚᱸ ᱟᱫᱚ ᱤᱭᱟᱹ ᱢᱟᱱᱮ ᱵᱤᱥᱤ ᱥᱮᱬᱟ ᱱᱚᱣᱟ ᱵᱚᱛᱛᱨᱤᱥ ᱤᱧᱪᱤ ᱜᱟᱱᱟᱜ ᱪᱮᱫᱞᱮᱠᱟ ᱫᱟᱢ ᱯᱟᱲᱟᱜᱼᱟ ᱟᱪᱪᱷᱟ ᱴᱷᱤᱠᱜᱮᱭᱟ ᱛᱚᱵᱮ ᱫᱚᱦᱚᱭ ᱵᱮᱱ ᱪᱟᱞᱟᱜᱼᱟᱞᱤᱧ ᱦᱟᱸᱜ ᱴᱷᱤᱠᱜᱮᱭᱟ